ᱦᱳᱭ ᱤᱧᱦᱚᱸ ᱯᱷᱚᱴᱳᱜᱨᱟᱯᱷᱤ ᱫᱚ ᱡᱤᱵᱤᱠᱟ ᱞᱮᱠᱟᱛᱮᱧ ᱦᱟᱛᱟᱣ ᱞᱮᱫᱟ ᱪᱤᱠᱟᱹᱛᱮ ᱱᱮᱛᱟᱨ ᱵᱟᱯᱞᱟ ᱵᱤᱦᱟᱹᱨᱮ ᱡᱟᱦᱟᱸ ᱨᱮᱜᱮ ᱵᱷᱤᱰᱤᱭᱳ ᱨᱮᱠᱚᱨᱰᱤᱝ ᱞᱟᱹᱜᱤᱫ ᱠᱚ ᱦᱚᱦᱚᱣᱟ ᱯᱷᱚᱴᱳ ᱞᱟᱹᱜᱤᱫ ᱠᱚ ᱦᱚᱦᱚᱣᱟ ᱚᱱᱟᱨᱮ ᱵᱷᱟᱜᱮ ᱯᱚᱭᱥᱟ ᱠᱟᱢᱟᱣ ᱦᱩᱭᱩᱜᱼᱟ ᱚᱱᱟ ᱞᱮᱠᱟᱛᱮ ᱤᱧᱦᱚᱸ ᱵᱟᱯᱞᱟ ᱵᱤᱦᱟᱹᱨᱮ ᱯᱷᱳᱴᱳᱜᱨᱟᱯᱷᱤ ᱞᱟᱹᱜᱤᱫ ᱠᱚ ᱦᱚᱦᱚ ᱵᱟᱲᱟ ᱤᱧᱟᱹ ᱮᱱᱠᱷᱟᱱ ᱫᱚ ᱵᱷᱟᱜᱮ ᱞᱮᱠᱟ ᱯᱚᱭᱥᱟ ᱦᱚᱸ ᱚᱸᱰᱮᱠᱷᱚᱱ ᱩᱰᱩᱠᱚᱜᱼᱟ ᱟᱨ ᱚᱲᱟᱜ ᱫᱩᱣᱟᱹᱨ ᱦᱚᱸ ᱪᱟᱞᱟᱣ ᱦᱩᱭᱩᱜ ᱠᱟᱱᱟ ᱚᱱᱟ ᱜᱤᱫᱽᱨᱟᱹ ᱞᱟᱹᱜᱤᱫ ᱠᱚᱦᱚᱸ ᱜᱤᱫᱽᱨᱟᱹ ᱯᱟᱲᱦᱟᱣ ᱠᱚ ᱞᱟᱹᱜᱤᱫ ᱛᱮᱦᱚᱸ ᱵᱷᱟᱹᱜᱤ ᱞᱮᱠᱟ ᱩᱰᱩᱠᱚᱜ ᱠᱟᱱᱟ ᱚᱱᱟᱛᱮ ᱯᱷᱚᱴᱳᱜᱨᱟᱯᱤᱨ ᱤᱫᱤ ᱠᱟᱛᱮᱫ ᱵᱮᱥᱜᱤᱧ ᱢᱚᱱᱮᱭᱮᱜᱼᱟ